ᱢᱤᱫᱴᱮᱱ ᱪᱷᱚᱵᱤ ᱟᱸᱠᱷᱟᱣ ᱠᱚᱢᱯᱤᱴᱤᱥᱮᱱ ᱨᱮ ᱤᱧᱟᱹᱜ ᱟᱠᱷᱟᱣ ᱪᱷᱩᱵᱤ ᱫᱚᱥᱟᱨ ᱯᱮᱨᱟᱭᱤᱡᱮ ᱧᱟᱢ ᱞᱮᱫᱟ ᱟᱨ ᱚᱱᱟ ᱞᱟᱹᱜᱤᱫ ᱛᱮ ᱤᱧ ᱟᱹᱰᱤ ᱟᱴ ᱜᱚᱨᱚᱵᱽ ᱤᱧ ᱵᱩᱡᱟᱹᱣ ᱞᱮᱫᱟ ᱱᱚᱣᱟ ᱪᱷᱩᱵᱤ ᱫᱚ ᱛᱟᱦᱮᱸ ᱠᱟᱱᱟ ᱟᱹᱰᱤ ᱟᱴ ᱡᱮᱭᱮᱫ ᱞᱮᱠᱟᱱᱟᱜ ᱪᱷᱩᱵᱤ ᱡᱟᱦᱟᱸ ᱫᱚ ᱢᱤᱫᱴᱮᱱ ᱟᱵᱚ ᱦᱚᱲ ᱴᱚᱞᱟ ᱨᱮᱭᱟᱜ ᱪᱷᱩᱵᱤ ᱛᱟᱦᱮᱸ ᱠᱟᱱᱟ ᱱᱚᱣᱟ ᱤᱫᱤ ᱠᱟᱛᱮᱫ ᱜᱟᱛᱮ ᱠᱚ ᱥᱮ ᱡᱟᱦᱟᱸᱭ ᱠᱚ ᱡᱟᱣᱨᱟ ᱞᱮᱱ ᱩᱱᱠᱩ ᱠᱚ ᱟᱹᱰᱤ ᱟᱴ ᱠᱚ ᱠᱩᱥᱤᱣᱟᱫᱟ ᱱᱚᱣᱟ ᱪᱷᱩᱵᱤ ᱫᱚ